ᱱᱚᱣᱟ ᱫᱚ ᱥᱟᱹᱨᱤ ᱠᱟᱛᱷᱟᱜᱮ ᱥᱟᱱᱛᱟᱲᱤ ᱯᱟᱹᱨᱥᱤ ᱧᱮᱞ ᱠᱟᱛᱮᱫ ᱮᱴᱟᱜ ᱯᱟᱹᱨᱥᱤ ᱦᱚᱲ ᱫᱚ ᱫᱚᱢᱮ ᱜᱮᱠᱚ ᱟᱹᱲᱤᱥᱚᱜ ᱠᱟᱱᱟ ᱪᱮᱫᱟᱜ ᱥᱮ ᱥᱟᱱᱛᱟᱲᱤ ᱯᱟᱹᱨᱥᱤ ᱫᱚ ᱢᱟᱲᱟᱝ ᱫᱚ ᱛᱟᱵᱚᱱ ᱱᱤᱝᱠᱟᱹ ᱫᱚ ᱵᱟᱭ ᱛᱟᱦᱮᱸᱞᱮᱱᱟ ᱱᱤᱛᱳᱜ ᱵᱤᱫᱟᱹᱞ ᱟᱹᱰᱤᱜᱮ ᱰᱮᱵᱞᱚᱯ ᱟᱠᱟᱱᱟ ᱡᱟᱦᱟᱸᱞᱮᱠᱟ ᱧᱮᱞ ᱮᱫᱟᱵᱚᱱ ᱱᱤᱛᱳᱜ ᱟᱹᱛᱩ ᱟᱹᱛᱩᱨᱮ ᱱᱚᱣᱟ ᱥᱟᱱᱛᱟᱲᱤ ᱟᱥᱲᱟ ᱵᱚᱱ ᱦᱤᱡᱩᱜ ᱠᱟᱱᱟ ᱥᱟᱱᱛᱟᱲᱤ ᱛᱮᱵᱚᱱ ᱯᱟᱲᱦᱟᱜ ᱠᱟᱱᱟ ᱟᱨ ᱮᱢᱟᱱ ᱛᱮᱱ ᱯᱟᱹᱨᱥᱤ ᱢᱮᱱᱟᱜ ᱨᱮᱦᱚᱸ ᱩᱱᱠᱩᱣᱟᱜ ᱫᱚ ᱟᱵᱚ ᱞᱮᱠᱟ ᱫᱚ ᱩᱱᱟᱹᱜ ᱤᱭᱟᱹ ᱫᱚ ᱵᱟᱭ ᱦᱩᱭᱩᱜ ᱠᱟᱱᱟ ᱰᱮᱵᱷᱮᱞᱚᱯ ᱫᱚ ᱵᱟᱠᱚ ᱫᱟᱲᱮᱭᱟᱜ ᱠᱟᱱᱟ ᱡᱟᱦᱟᱸᱞᱮᱠᱟ ᱵᱮᱝᱜᱚᱞᱤ ᱦᱩᱭᱱᱟ ᱯᱷᱮᱨ ᱟᱨᱚ ᱮᱴᱟᱜ ᱦᱳ ᱞᱤᱯᱤ ᱦᱚᱸ ᱦᱩᱭᱱᱟ ᱟᱫᱚ ᱥᱟᱱᱛᱟᱲᱤ ᱛᱮᱫᱚ ᱵᱚᱞᱮ ᱧᱮᱞ ᱞᱮᱫᱟᱵᱚᱱ ᱡᱮ ᱟᱹᱰᱤᱜᱮ ᱢᱟᱱᱮ ᱠᱤ ᱵᱮᱥ ᱫᱷᱟᱨᱟ ᱠᱩᱨᱩᱢᱩᱴᱩ ᱫᱷᱟᱨᱟ ᱵᱚᱱ ᱠᱚᱨᱟᱣ ᱮᱫᱟ ᱡᱟᱦᱟᱸ ᱞᱮᱠᱟᱛᱮᱵᱚᱱ ᱪᱟᱪᱳ ᱠᱮᱴᱮᱡ ᱟᱠᱟᱱᱟ ᱦᱟᱸᱜ ᱟᱨ ᱟᱵᱚᱵᱚᱱ ᱪᱟᱦᱟᱣᱮᱫᱼᱟ ᱡᱮ ᱟᱵᱚᱣᱟᱜ ᱱᱚᱣᱟ ᱥᱟᱱᱛᱟᱲᱤ ᱯᱟᱹᱨᱥᱤ ᱪᱟᱪᱳ ᱠᱮᱴᱮᱡ ᱠᱷᱚᱱ ᱟᱨᱦᱚᱸ ᱟᱹᱰᱤᱜᱮ ᱢᱟᱲᱟᱝ ᱥᱮᱫ ᱪᱟᱞᱟᱜᱼᱢᱟ ᱟᱫᱚ ᱱᱚᱣᱟ ᱫᱚ ᱨᱟᱹᱜᱤ ᱟᱹᱲᱤᱥ ᱠᱟᱛᱷᱟ ᱫᱚ ᱵᱟᱝ ᱠᱟᱱᱟ ᱟᱫᱚ ᱮᱴᱟᱜ ᱴᱚᱴᱷᱟᱨᱮᱱ ᱦᱚᱲ ᱡᱩᱫᱤ ᱠᱚ ᱴᱚᱴᱷᱟᱨᱮᱱ ᱦᱚᱲ ᱡᱩᱫᱤ ᱠᱚ ᱟᱹᱲᱤᱥᱚᱜ ᱠᱟᱱ ᱠᱷᱟᱱ ᱫᱚ ᱚᱱᱟ ᱫᱚ ᱵᱷᱟᱹᱜᱤ ᱠᱟᱛᱷᱟ ᱫᱚ ᱵᱟᱝᱼᱟ ᱟᱫᱚ ᱱᱚᱣᱟ ᱫᱚ ᱟᱹᱲᱤᱥ ᱠᱟᱛᱷᱟ ᱫᱚ ᱵᱟᱝ ᱠᱟᱱᱟ ᱟᱹᱰᱤ ᱱᱟᱯᱟᱭ ᱠᱟᱛᱷᱟ ᱠᱟᱱ ᱜᱮᱭᱟ